ᱯᱟᱹᱦᱤᱞ ᱡᱩᱜᱽ ᱨᱮ ᱛᱟᱦᱮᱸ ᱠᱟᱱᱟ ᱢᱩᱫᱽᱨᱟ ᱯᱟᱹᱦᱤᱞ ᱫᱚ ᱴᱟᱠᱟ ᱯᱚᱭᱥᱟ ᱵᱟᱝ ᱛᱟᱦᱮᱸ ᱠᱟᱱᱟ ᱩᱱ ᱚᱠᱛᱚ ᱫᱚ ᱢᱩᱫᱽᱨᱟ ᱫᱟᱨᱟᱭ ᱛᱮᱜᱮ ᱟᱵᱚ ᱨᱮᱱ ᱜᱩᱛᱤ ᱠᱟᱹᱲᱢᱤ ᱠᱚ ᱥᱚᱝ ᱦᱩᱲᱩ ᱵᱟᱝ ᱠᱟᱛᱮ ᱢᱩᱫᱽᱨᱟ ᱮᱢ ᱠᱟᱛᱮ ᱩᱱᱠᱩᱣᱟᱜ ᱫᱚᱦᱚᱱᱚ ᱠᱩᱲᱟᱹᱭ ᱠᱚ ᱮᱢᱟᱠᱚ ᱠᱟᱱ ᱛᱟᱦᱮᱸ ᱱᱟᱵᱚᱱ ᱡᱟᱦᱟᱱᱟᱜ ᱡᱤᱱᱤᱥ ᱠᱤᱨᱤᱧ ᱟᱹᱠᱷᱟᱨᱤ ᱨᱮ ᱵᱮᱣᱦᱟᱨᱚᱜ ᱠᱟᱱᱟ ᱛᱟᱦᱮᱱᱟᱵᱚᱱ ᱱᱚᱣᱟ ᱠᱷᱚᱱ ᱫᱤᱱ ᱫᱤᱱ ᱛᱮ ᱫᱤᱠᱩ ᱯᱩᱥᱤ ᱠᱚ ᱥᱟᱦᱟ ᱠᱮᱫ ᱵᱚᱱᱟ ᱡᱩᱜᱽ ᱵᱚᱫᱚᱞ ᱥᱟᱶ ᱥᱟᱶᱛᱮ ᱡᱤᱱᱤᱥ ᱠᱚᱫᱚ ᱟᱹᱨᱩᱯᱷᱮᱨᱟᱜ ᱠᱟᱱᱟ ᱯᱟᱹᱦᱤᱞ ᱡᱩᱜᱽ ᱨᱮ ᱛᱟᱦᱮᱸ ᱠᱟᱱᱟ ᱢᱩᱫᱽᱨᱟ ᱫᱚ ᱯᱟᱹᱦᱤᱞ ᱡᱩᱜᱽ ᱨᱮᱫᱚ ᱢᱩᱫᱽᱨᱟ ᱛᱮᱜᱮ ᱞᱮᱱᱫᱮᱱ ᱦᱩᱭᱩᱜ ᱠᱟᱱ ᱛᱟᱦᱮᱱᱟ ᱱᱤᱛᱚᱜᱟᱜ ᱡᱩᱜᱽ ᱨᱮ ᱢᱩᱫᱽᱨᱟ ᱫᱚ ᱢᱟᱨᱟᱝ ᱫᱟᱢ ᱧᱟᱢᱚᱜᱼᱟ ᱱᱚᱣᱟ ᱢᱩᱫᱽᱨᱟ ᱥᱟᱱᱟᱢ ᱦᱚᱲ ᱴᱷᱮᱱ ᱵᱟᱹᱱᱩᱜᱼᱟ ᱚᱱᱟᱛᱮ ᱵᱟᱝ ᱧᱟᱢᱚᱜᱼᱟ